ᱥᱟᱵ ᱠᱟᱜ ᱢᱮ ᱱᱚᱜᱼᱚᱭ ᱥᱮ ᱤᱧ ᱤᱧ ᱵᱚᱱᱫᱷᱩ ᱥᱮ ᱤᱧ ᱟᱰᱮ ᱯᱟᱥᱮ ᱨᱮᱱ ᱢᱤᱫᱴᱮᱱ ᱠᱚᱲᱟ ᱡᱮ ᱡᱚᱠᱷᱚᱱ ᱜᱟᱛᱮ ᱡᱟᱦᱟᱸᱨᱮ ᱦᱩᱭᱩᱜ ᱠᱷᱟᱱ ᱡᱚᱠᱷᱚᱱᱮ ᱥᱟᱵ ᱠᱷᱟᱱ ᱩᱱᱤ ᱡᱚᱠᱷᱚᱱᱮ ᱡᱮ ᱥᱟᱵᱟᱭ ᱛᱚᱠᱷᱚᱱ ᱩᱱᱤ ᱫᱚ ᱞᱮ ᱵᱟᱰᱟᱭ ᱫᱚᱭ ᱵᱟᱰᱟᱭ ᱦᱚᱪᱚ ᱞᱮᱜᱮᱭᱟ ᱡᱮ ᱱᱚᱸᱰᱮᱱᱟᱜ ᱤᱧ ᱥᱟᱵᱫᱟ ᱥᱮ ᱱᱚᱸᱰᱮᱱᱟᱜ ᱡᱮ ᱜᱟᱛᱮᱜ ᱦᱩᱭᱩᱜᱼᱟ ᱱᱤᱱ ᱫᱤᱱ ᱦᱤᱞᱳᱜ ᱟᱵᱚ ᱱᱤᱱᱫᱤᱱ ᱦᱤᱞᱳᱜ ᱵᱚᱱ ᱪᱟᱞᱟᱜᱼᱟ ᱚᱱᱟᱫᱚ ᱵᱮᱯᱟᱨ ᱛᱮᱫᱚ ᱢᱤᱫ ᱵᱟᱨ ᱦᱚᱲ ᱫᱚ ᱞᱟᱦᱟᱨᱮ ᱮᱱᱛᱮᱫ ᱯᱷᱚᱱᱛᱮ ᱠᱩᱞᱤ ᱠᱚᱜᱮᱭᱟᱭ ᱡᱮ ᱚᱱᱟ ᱥᱟᱶᱛᱮ ᱡᱮ ᱚᱱᱮ ᱟᱞᱮ ᱨᱮᱱ ᱚᱠᱭᱴᱟᱜ ᱦᱮᱹᱰ ᱠᱳᱪ ᱞᱮᱠᱟ ᱥᱮ ᱠᱮᱯᱴᱮᱹᱱ ᱞᱮᱠᱟ ᱩᱱᱤ ᱦᱚᱸᱭ ᱞᱟᱹᱭ ᱛᱤᱭᱳᱜᱟᱭ ᱜᱮᱭᱟᱭ ᱡᱮ ᱢᱮᱱ ᱞᱮᱠᱷᱟᱱ ᱡᱮᱢᱚᱱ ᱦᱮᱸ ᱥᱟᱵ ᱜᱮᱭᱟᱵᱚᱱ ᱛᱟᱦᱞᱮ ᱩᱱᱤ ᱟᱨᱦᱚᱸ ᱥᱟᱵ ᱠᱟᱜ ᱢᱮ ᱱᱤᱛᱚᱜ ᱥᱟᱵ ᱠᱟᱜ ᱢᱮ ᱱᱚᱜᱼᱚᱭ ᱥᱚᱠᱟᱞ ᱵᱮᱞᱟ ᱨᱮᱜᱮ ᱯᱷᱳᱱ ᱠᱮᱫᱟᱭ ᱥᱟᱵ ᱠᱮᱫᱟᱭ ᱟᱨ ᱫᱚᱥᱴᱟ ᱵᱟᱡᱮ ᱢᱮᱱ ᱠᱮᱫᱟᱭ ᱦᱮᱸ ᱵᱚᱱ ᱥᱟᱵ ᱠᱮᱫᱟ ᱩᱱᱤ ᱡᱚᱠᱷᱚᱱᱮ ᱥᱟᱞᱟ ᱠᱳᱪ ᱴᱷᱮᱱ ᱠᱷᱚᱱ ᱦᱟᱛᱟᱣ ᱠᱮᱫᱟᱭ ᱡᱮ ᱟᱨᱦᱚᱸ ᱵᱟᱨᱭᱟ ᱯᱮᱭᱟ ᱠᱚᱲᱟ ᱢᱮᱱᱟᱜ ᱠᱚᱠᱷᱟᱱ ᱩᱱᱠᱩ ᱥᱟᱶᱛᱮ ᱦᱟᱛᱟᱣ ᱠᱮᱫᱟᱭ ᱟᱨ ᱚᱱᱟ ᱦᱟᱛᱟᱣ ᱠᱟᱛᱮᱫ ᱥᱟᱵ ᱠᱟᱛᱮᱫ ᱟᱨᱦᱚᱸ ᱩᱱᱤ ᱟᱞᱮᱨᱮᱱ ᱠᱳᱪ ᱫᱚ ᱢᱟᱴᱷ ᱡᱚᱠᱷᱚᱱᱞᱮ ᱪᱟᱞᱟᱜᱼᱟ ᱟᱹᱭᱩᱵ ᱵᱮᱞᱟ ᱡᱮ ᱟᱭᱢᱟ ᱦᱚᱲᱞᱮ ᱜᱟᱛᱮ ᱵᱟᱲᱟ ᱠᱟᱛᱮᱫ ᱫᱩᱲᱩᱵ ᱡᱤᱨᱟᱹᱜᱼᱟ ᱛᱚᱠᱷᱚᱱ ᱩᱱᱤ ᱟᱨᱦᱚᱸᱭ ᱞᱟᱹᱭ ᱞᱮᱭᱟ ᱡᱮ ᱱᱚᱸᱰᱮᱱᱟᱜ ᱜᱟᱛᱮᱜ ᱡᱮ ᱥᱟᱵ ᱦᱳᱭ ᱠᱟᱱᱟ ᱡᱮ ᱱᱤᱝᱠᱟ ᱱᱤᱝᱠᱟ ᱡᱮ ᱱᱤᱱᱫᱤᱱ ᱦᱤᱞᱳᱜ ᱜᱟᱛᱮᱜ ᱦᱩᱭᱩᱜᱼᱟ ᱪᱟᱞᱟᱜ ᱦᱩᱭᱩᱜᱼᱟ ᱟᱨ ᱡᱚᱛᱚ ᱦᱚᱲ ᱵᱚᱱ ᱚᱱᱟ ᱞᱟᱹᱜᱤᱫ ᱵᱚᱱ ᱨᱮᱹᱰᱤ ᱵᱚᱱ ᱛᱟᱦᱮᱱᱟ ᱡᱮ ᱜᱟᱛᱮ ᱵᱚᱱ ᱪᱟᱞᱟᱜᱼᱟ